ᱟᱵᱚ ᱫᱚ ᱱᱚᱜᱼᱚᱭ ᱵᱚ ᱪᱟᱞᱟᱜ ᱠᱟᱱᱟᱵᱚᱱ ᱡᱟᱦᱟᱸ ᱥᱮᱫ ᱜᱮ ᱱᱤᱭᱟᱹ ᱫᱚ ᱟᱵᱚ ᱥᱚᱸᱜᱮ ᱨᱮᱫᱚ ᱢᱮᱱᱟᱜᱼᱟ ᱫᱟᱜ ᱵᱚᱛᱚᱞ ᱪᱟᱛᱚᱢ ᱨᱮᱵᱚᱱ ᱥᱟᱢᱵᱟᱣ ᱮᱫᱟ ᱥᱤᱛᱩᱝ ᱫᱤᱱ ᱫᱚ ᱪᱚᱥᱢᱟ ᱵᱚᱱ ᱞᱟᱜᱟᱣ ᱮᱫᱟ ᱵᱚᱱ ᱪᱟᱞᱟᱜ ᱠᱟᱱᱟ ᱵᱚᱱ ᱥᱟᱹᱨᱤᱜᱮ ᱚᱠᱟ ᱵᱩᱨᱩ ᱪᱚᱠᱚ ᱪᱟᱞᱟᱜ ᱠᱟᱱᱟ ᱤᱭᱟᱹ ᱥᱮᱫ ᱠᱚ ᱩᱥᱩᱞᱼᱩᱥᱩᱞ ᱵᱩᱨᱩ ᱢᱮᱱᱟᱜᱼᱟ ᱚᱸᱰᱮ ᱦᱚᱸ ᱚᱱᱠᱟ ᱢᱮᱱᱟᱜ ᱛᱟᱵᱚᱱᱟ ᱟᱵᱚ ᱦᱚᱸ ᱢᱟᱱᱮ ᱫᱟᱜ ᱵᱚᱛᱚᱞᱮᱢ ᱥᱟᱢᱵᱟᱣ ᱠᱟᱫᱟ ᱨᱟᱠᱟᱵ ᱨᱟᱠᱟᱵᱛᱮᱢ ᱪᱟᱞᱟᱣᱮᱱᱟ ᱡᱤᱨᱟᱹᱣ ᱮᱱᱟᱢ ᱡᱤᱨᱟᱹᱣ ᱚᱱᱟ ᱥᱚᱸᱜᱮ ᱨᱮᱛᱟᱢ ᱢᱮᱱᱟᱜᱼᱟ ᱡᱚᱢᱟᱜ ᱫᱟᱜ ᱵᱚᱛᱚᱞ ᱧᱩ ᱠᱮᱫᱟᱢ ᱚᱱᱟ ᱞᱟᱹᱜᱤᱫ ᱛᱮ ᱟᱨᱚ ᱤᱭᱟᱹ ᱵᱮᱵᱚᱥᱛᱷᱟ ᱟᱠᱟᱫ ᱜᱮᱭᱟ ᱠᱚ ᱚᱱᱟ ᱨᱟᱠᱟᱵ ᱞᱟᱹᱜᱤᱫ ᱛᱮ ᱚᱱᱟ ᱛᱮᱜᱮ ᱵᱟᱹᱭᱼᱵᱟᱹᱭᱛᱮ ᱡᱤᱨᱟᱹᱣᱼᱡᱤᱨᱟᱹᱣ ᱛᱮᱵᱚᱱ ᱨᱟᱠᱟᱵᱼᱟ ᱟᱵᱚ ᱫᱚ ᱚᱱᱟ ᱠᱚ ᱤᱭᱟᱹ ᱠᱟᱛᱮᱫ ᱜᱮ ᱟᱵᱚ ᱤᱭᱟᱹ ᱵᱚ ᱪᱟᱞᱟᱜᱼᱟ ᱟᱨ ᱟᱵᱚ ᱛᱮᱫ ᱛᱮᱢᱟ ᱚᱱᱠᱟ ᱢᱟ ᱵᱟᱵᱚ ᱤᱭᱟᱹ ᱫᱟᱲᱮᱭᱟᱜᱼᱟ ᱱᱤᱛᱳᱜ ᱢᱟ ᱟᱵᱚ ᱢᱟ ᱚᱱᱟ ᱤᱫᱤ ᱠᱟᱛᱮᱫ ᱜᱮ ᱟᱵᱚ ᱚᱱᱟ ᱠᱚ ᱵᱮᱵᱚᱥᱛᱷᱟ ᱟᱠᱟᱫᱟᱠᱚ ᱚᱱᱟ ᱚᱱᱟ ᱛᱮᱜᱮ ᱵᱚ ᱪᱟᱞᱟᱜᱼᱟ ᱚᱱᱟ ᱡᱚᱢ ᱢᱟ ᱢᱮᱱᱟᱜ ᱜᱮᱭᱟ ᱟᱨ ᱚᱱᱮ ᱢᱮᱱ ᱠᱮᱫ ᱞᱮᱠᱟ ᱯᱟᱦᱤᱞ ᱫᱚ ᱨᱮᱦᱚᱸ ᱤᱧᱦᱚᱧ ᱛᱟᱦᱮᱸᱭ ᱟᱠᱟᱱ ᱜᱮᱭᱟ ᱚᱱᱟ ᱨᱮᱜᱮ ᱠᱚ ᱵᱮᱵᱚᱥᱛᱷᱟ ᱟᱠᱟᱜ ᱛᱟᱦᱮᱸᱫ ᱠᱚ ᱠᱷᱚᱱ ᱦᱚᱸ ᱚᱱᱟ ᱠᱚᱠᱚ ᱵᱮᱵᱚᱥᱛᱷᱟ ᱟᱞᱮ ᱛᱟᱦᱮᱸ ᱠᱚ ᱱᱤᱛᱳᱜ ᱜᱮᱠᱚ ᱦᱟᱲᱟᱢ ᱤᱫᱤᱭᱮᱱ ᱢᱟᱞᱮ ᱵᱟᱹᱜᱤ ᱠᱮᱫᱼᱟ ᱚᱱᱮ ᱚᱱᱟ ᱠᱚᱠᱚ ᱤᱭᱟᱹ ᱟᱞᱮ ᱛᱟᱦᱮᱸᱫ ᱫᱚ ᱚᱱᱟ ᱤᱭᱟᱹ ᱡᱚᱠᱷᱚᱮᱡ ᱟᱨ ᱱᱤᱛᱳᱜ ᱫᱚ ᱚᱱᱮ ᱡᱚᱛᱚᱣᱟᱜ ᱛᱟᱢ ᱛᱟᱦᱮᱱ ᱠᱟᱱᱟ ᱫᱟᱜ ᱵᱚᱛᱚᱞ ᱪᱚᱥᱢᱟ ᱪᱷᱟᱛᱟ ᱛᱟᱢ ᱢᱮᱱᱟᱜᱼᱟ ᱚᱱᱟ ᱞᱟᱹᱜᱤᱫ ᱛᱮ ᱚᱱᱮ ᱵᱮᱱᱟᱣ ᱟᱠᱟᱫ ᱠᱚ ᱵᱟᱵᱮᱨ ᱫᱚ ᱜᱚᱪᱷᱚ ᱞᱮᱠᱟᱱᱟᱜ ᱚᱱᱟ ᱨᱟᱠᱟᱵ ᱨᱟᱠᱟᱵ ᱛᱮᱢ ᱪᱟᱞᱟᱜᱼᱟ ᱪᱚᱴ ᱵᱩᱨᱩᱢ ᱪᱟᱞᱟᱜᱼᱟ ᱚᱱᱟᱛᱮ ᱡᱤᱨᱟᱹᱣᱼᱡᱤᱨᱟᱹᱣ ᱛᱮᱢ ᱪᱟᱞᱟᱜᱼᱟ ᱚᱱᱟ ᱞᱟᱹᱜᱤᱫ ᱛᱮ ᱪᱚᱥᱢᱟ ᱢᱮᱱᱟᱜᱼᱟ ᱫᱟᱜ ᱵᱚᱛᱚᱞ ᱛᱟᱢᱟ ᱡᱚᱢᱟᱜ ᱛᱟᱢ ᱢᱮᱱᱟᱜᱼᱟ ᱡᱤᱨᱟᱹᱣ ᱜᱚᱫ ᱮᱱᱟᱢ ᱨᱟᱠᱟᱢ ᱵᱟᱹᱭᱼᱵᱟᱹᱭᱛᱮ ᱪᱚᱴ ᱥᱮᱫ ᱨᱮ ᱦᱟᱱᱛᱮ